ᱯᱳᱭᱞᱳ ᱫᱷᱟᱯ ᱡᱚᱠᱷᱚᱱ ᱡᱟᱦᱟᱱᱟᱜ ᱤᱧ ᱤᱥᱤᱱᱟ ᱩᱱᱨᱮ ᱢᱟᱱᱮ ᱠᱤᱪᱷᱩ ᱵᱚᱛᱚᱨᱤᱧ ᱵᱩᱡᱟ ᱛᱟᱨᱯᱚᱨᱮ ᱫᱚ ᱫᱟᱠᱟ ᱤᱥᱤᱱ ᱡᱚᱠᱷᱚᱱᱤᱧ ᱫᱷᱩᱨᱟᱹᱜᱼᱟ ᱛᱚᱠᱷᱚᱱ ᱫᱚ ᱪᱟᱣᱞᱮ ᱫᱟᱜ ᱤᱧ ᱵᱟᱥᱟᱝ ᱠᱟᱜ ᱜᱮ ᱛᱟᱨᱯᱚᱨᱮ ᱵᱟᱥᱟᱝ ᱠᱟᱛᱮᱫ ᱪᱟᱣᱞᱮᱧ ᱠᱷᱟᱡᱚ ᱟᱸᱜ ᱜᱮ ᱪᱟᱣᱞᱮ ᱠᱷᱟᱡᱚ ᱠᱟᱛᱮᱫ ᱫᱟᱠᱟ ᱪᱮᱫ ᱞᱮᱠᱟ ᱦᱩᱭ ᱟᱠᱟᱱ ᱛᱤᱧᱟᱹ ᱥᱮ ᱵᱟᱝ ᱦᱩᱭ ᱟᱠᱟᱱ ᱛᱤᱧᱟᱹ ᱚᱱᱟᱜᱤᱧ ᱛᱩᱱᱩᱢ ᱟᱭᱠᱟᱹᱣᱟ ᱛᱟᱨᱯᱚᱨᱮ ᱩᱛᱩ ᱡᱚᱠᱷᱚᱱᱤᱧ ᱤᱥᱤᱱᱟ ᱛᱚᱠᱷᱚᱱ ᱟᱜᱮᱛᱮ ᱢᱟᱱᱮ ᱵᱮᱱᱟᱣ ᱦᱩᱭᱩᱜᱼᱟ ᱩᱛᱩ ᱜᱮᱫ ᱦᱩᱭᱩᱜᱼᱟ ᱛᱟᱨᱯᱚᱨᱮ ᱩᱛᱩ ᱜᱮᱛ ᱠᱟᱛᱮᱫ ᱚᱱᱮᱠ ᱠᱤᱪᱷᱩ ᱢᱟᱱᱮ ᱵᱩᱞᱩᱝ ᱪᱮᱫ ᱞᱮᱠᱟ ᱟᱹᱭᱠᱟᱹᱜᱼᱟ ᱡᱮ ᱪᱮᱫ ᱞᱮᱠᱟ ᱵᱟᱝ ᱦᱩᱭ ᱟᱠᱟᱱ ᱛᱤᱧᱟᱹ ᱥᱮ ᱦᱩᱭ ᱟᱠᱟᱱ ᱛᱤᱧᱟᱹ ᱟᱫᱟᱭᱮᱱᱟ ᱥᱮ ᱵᱟᱝ ᱟᱫᱟᱭᱮᱱᱟ ᱚᱱᱟ ᱠᱚ ᱪᱟᱠᱷᱟ ᱞᱟᱜᱟ ᱛᱟᱨᱯᱚᱨᱮ ᱡᱩᱫᱤᱧ ᱨᱩᱴᱤ ᱞᱮᱜᱟᱭᱟ ᱨᱩᱴᱤ ᱡᱩᱫᱤ ᱢᱟᱱᱮ ᱠᱚᱨᱟᱣ ᱟᱜᱮ ᱵᱟᱝ ᱠᱚᱨᱟᱣ ᱞᱮᱠᱷᱟᱱ ᱫᱚ ᱪᱤᱠᱟᱹᱛᱮᱢ ᱵᱩᱡᱟ ᱢᱟᱱᱮ ᱟᱜᱮ ᱠᱚᱨᱟᱣ ᱠᱟᱛᱮᱫ ᱤᱥᱤᱱ ᱦᱩᱭᱮᱱᱜᱮ ᱛᱟᱨᱯᱚᱨᱮ ᱤᱥᱤᱱ ᱠᱟᱛᱮᱫ ᱟᱬᱜᱚ ᱦᱩᱭᱮᱱ ᱜᱮ ᱟᱨ ᱡᱮᱢᱚᱱ ᱡᱤᱞ ᱠᱚ ᱢᱟᱱᱮ ᱤᱥᱤᱱ ᱦᱩᱭᱩᱜᱼᱟ ᱪᱮᱫ ᱞᱮᱠᱟ ᱦᱩᱭ ᱟᱠᱟᱱᱟ ᱥᱮ ᱵᱟᱝ ᱦᱩᱭ ᱟᱠᱟᱱᱟ ᱵᱩᱞᱩᱝ ᱟᱫᱟᱣ ᱠᱟᱱᱟ ᱥᱮ ᱵᱟᱝ ᱟᱫᱟᱣ ᱠᱟᱱᱟ ᱚᱱᱟ ᱠᱚᱜᱮ ᱠᱟᱹᱴᱤᱡ ᱵᱟᱝ ᱥᱤᱵᱤᱞᱮᱫ ᱠᱚᱣᱟ ᱥᱮ ᱵᱟᱝ ᱥᱤᱵᱤᱞᱮᱜᱫ ᱠᱚᱣᱟ ᱠᱤᱪᱷᱩ ᱵᱚᱛᱚᱨ ᱵᱩᱡᱷᱟᱹᱜᱼᱟ ᱟᱨ ᱪᱮᱫ ᱪᱚᱝ ᱢᱟᱱᱮ ᱯᱳᱭᱞᱳ ᱫᱷᱟᱯ ᱫᱚ ᱡᱟᱦᱟᱱᱟᱜ ᱤᱥᱤᱱ ᱠᱤᱪᱷᱩ ᱵᱚᱛᱚᱨ ᱜᱮ ᱵᱩᱡᱷᱟᱹᱜᱼᱟ ᱛᱟᱨᱯᱚᱨᱮ ᱫᱚ ᱠᱟᱹᱢᱤᱨᱮᱢ ᱟᱬᱜᱚ ᱞᱮᱱᱠᱷᱟᱱ ᱵᱚᱛᱚᱨ ᱫᱚ ᱵᱟᱝ ᱟᱹᱭᱠᱟᱹᱜᱼᱟ ᱟᱨ ᱪᱮᱫ ᱪᱚᱝ